ᱵᱟᱸᱠᱩᱲᱟ ᱦᱚᱱᱚᱛ ᱨᱮᱭᱟᱜ ᱢᱩᱲᱩᱫ ᱥᱮᱪᱮᱫ ᱟᱥᱲᱟ ᱟᱨ ᱱᱚᱣᱟ ᱠᱚᱨᱮᱱᱟᱜ ᱫᱟᱣ ᱫᱚ ᱟᱭᱢᱟᱜᱮ ᱢᱮᱱᱟᱜ ᱠᱟᱫᱟ ᱥᱮ ᱱᱤᱛ ᱫᱷᱟᱹᱵᱤᱡ ᱵᱚᱱ ᱧᱮᱞᱟ ᱡᱮ ᱱᱚᱣᱟᱠᱚ ᱤᱫᱤ ᱠᱟᱛᱮᱜ ᱡᱟᱦᱟᱸ ᱯᱷᱤᱥ ᱠᱚ ᱢᱮᱱᱟᱜ ᱠᱟᱫᱟ ᱚᱱᱟ ᱠᱚᱫᱚ ᱟᱭᱢᱟ ᱞᱮᱠᱟ ᱯᱷᱤᱥ ᱠᱚ ᱢᱮᱱᱟᱜ ᱠᱟᱫᱟ ᱚᱱᱟ ᱠᱚᱫᱚ ᱪᱟᱱᱟᱪ ᱜᱩᱱᱟᱹᱣ ᱯᱷᱤᱥ ᱫᱚᱵᱚᱱ ᱮᱢᱟ ᱠᱚᱣᱟ ᱥᱮ ᱪᱟᱱᱟᱪ ᱜᱩᱱᱟᱹᱣ ᱯᱷᱤᱥ ᱫᱚᱠᱚ ᱦᱟᱛᱟᱣᱟ ᱟᱨ ᱡᱚᱛ ᱪᱟᱱᱟᱪ ᱨᱮ ᱡᱚᱛᱚ ᱞᱮᱠᱟᱱᱟᱜ ᱯᱷᱤᱥ ᱫᱚ ᱵᱟᱝ ᱠᱟᱱᱟ ᱮᱱ ᱫᱚ ᱡᱟᱦᱟᱸ ᱪᱟᱱᱟᱪ ᱨᱮ ᱡᱟᱦᱟᱸ ᱞᱮᱠᱟᱱᱟᱜ ᱯᱷᱤᱥ ᱠᱚ ᱫᱚᱦᱚ ᱟᱠᱟᱫᱟ ᱟᱜ ᱚᱱᱟ ᱪᱟᱱᱟᱪ ᱨᱮᱫᱚ ᱚᱱᱠᱟ ᱞᱮᱠᱟᱱᱟᱜ ᱯᱷᱤᱥ ᱠᱚ ᱦᱟᱛᱟᱣᱟ ᱢᱮᱱᱫᱚ ᱱᱚᱝᱠᱟ ᱞᱮᱠᱟ ᱢᱮᱱᱟᱜᱼᱟ ᱡᱟᱦᱟᱸ ᱠᱳᱨᱥ ᱠᱚᱫᱚ ᱱᱤᱛᱚᱜ ᱧᱮᱞᱚᱜ ᱠᱟᱱᱟ ᱵᱤᱫᱽᱫᱟᱹᱜᱟᱲ ᱨᱮ ᱡᱮᱜᱮᱛ ᱵᱤᱨᱫᱟᱹᱜᱟᱲ ᱨᱮ ᱢᱮᱱᱫᱚ ᱱᱤᱛᱚᱜ ᱫᱚ ᱮᱜ ᱱᱟᱜᱟᱢ ᱢᱮᱱᱟᱜᱼᱟ ᱛᱟᱨᱯᱚᱨᱮ ᱱᱚᱛᱮ ᱦᱮᱸ ᱥᱟᱬᱮᱥ ᱢᱮᱱᱟᱜᱼᱟ ᱮᱞᱠᱷᱟ ᱢᱮᱱᱟᱜᱼᱟ ᱱᱚᱝᱠᱟ ᱞᱮᱠᱟᱱᱟᱜ ᱟᱨᱦᱚᱸ ᱟᱭᱢᱟ ᱞᱮᱠᱟᱱᱟᱜ ᱜᱮ ᱢᱮᱱᱟᱜ ᱟᱠᱟᱫᱟ ᱡᱟᱹᱥᱛᱤ ᱠᱟᱭᱛᱮ